ᱟᱵᱚᱫᱚ ᱱᱚᱣᱟ ᱞᱟᱹᱴᱩ ᱢᱳᱵᱟᱭᱤᱞ ᱛᱮ ᱥᱮ ᱞᱮᱯᱴᱚᱯ ᱥᱮᱵᱚᱱ ᱤᱭᱩᱡᱽ ᱧᱮᱞᱮᱫᱟᱵᱚᱱ ᱛᱚ ᱟᱹᱰᱤ ᱥᱟᱺᱜᱤᱧ ᱥᱟᱺᱜᱤᱧ ᱨᱮᱭᱟᱜ ᱠᱟᱛᱷᱟᱵᱚᱱ ᱵᱟᱰᱟᱭ ᱫᱟᱲᱮᱭᱟᱜ ᱠᱟᱱᱟ ᱟᱨᱵᱚᱱ ᱵᱩᱡᱷᱟᱹᱣ ᱫᱟᱲᱮᱭᱟᱜ ᱠᱟᱱᱟ

ᱥᱟᱺᱜᱤᱧᱨᱮᱱ ᱦᱚᱲ ᱥᱚᱛᱮᱡ ᱦᱚᱸᱵᱚᱱ ᱨᱚᱯᱚᱲ ᱫᱟᱲᱮᱭᱟᱜ ᱠᱟᱱᱟ ᱟᱨ ᱥᱩᱡᱳᱜᱽᱼᱥᱩᱵᱤᱫᱟ ᱱᱚᱣᱟ ᱢᱳᱵᱟᱭᱤᱞ ᱞᱮᱯᱴᱚᱯ ᱤᱥᱟᱹᱱᱛᱮᱜᱮ ᱟᱵᱚᱦᱚᱸᱵᱚᱱ ᱫᱟᱲᱮᱭᱟᱜ ᱠᱟᱱᱟ ᱧᱮᱞ ᱫᱟᱲᱮᱭᱟᱜ ᱠᱟᱱᱟᱵᱚᱱ ᱛᱚ ᱚᱱᱟᱛᱮ ᱟᱵᱚ ᱡᱟᱦᱟᱸ ᱩᱱᱤᱭᱟᱜ ᱥᱩᱡᱳᱜᱽᱼᱥᱩᱵᱤᱫᱟᱵᱚᱱ ᱧᱟᱢᱮᱫᱟ ᱡᱟᱦᱟᱱ ᱨᱮᱭᱟᱜ ᱜᱮ ᱱᱤᱛᱚᱜ ᱡᱟᱦᱟᱱᱟᱜ ᱞᱟᱹᱜᱤᱫ ᱱᱤᱛᱚᱜᱵᱚᱱ ᱚᱱᱟᱵᱚᱱ ᱵᱮᱵᱚᱦᱟᱨᱮᱫ ᱠᱟᱱᱛᱮ ᱞᱟᱹᱴᱩ ᱢᱳᱵᱟᱭᱤᱞ ᱥᱮ ᱞᱮᱯᱴᱚᱯ ᱠᱚ ᱥᱮ ᱟᱵᱚ ᱡᱟᱦᱟᱸ ᱨᱮᱱᱟᱜ ᱠᱚᱞᱮᱡᱽ ᱠᱚ ᱥᱩᱡᱳᱜᱽᱼᱥᱩᱵᱤᱫᱟ ᱵᱚᱱ ᱧᱟᱢᱮᱫᱟ

ᱡᱟᱦᱟᱱᱟᱜ ᱠᱷᱚᱵᱚᱨ ᱠᱚᱵᱚᱱ ᱵᱟᱲᱟᱭ ᱫᱟᱲᱮᱭᱟᱜ ᱠᱟᱱᱟ